ᱟᱞᱮ ᱡᱚᱠᱷᱚᱱ ᱠᱟᱹᱴᱤᱡ ᱜᱮᱞᱮ ᱛᱟᱦᱮᱸ ᱠᱟᱱᱟ ᱩᱱ ᱚᱠᱛᱚ ᱟᱛᱳ ᱟᱛᱳ ᱢᱟᱱᱮ ᱦᱚᱲ ᱠᱚ ᱨᱟᱹᱥᱠᱟᱹ ᱞᱟᱹᱜᱤᱫ ᱛᱮ ᱥᱮ ᱜᱤᱫᱟᱹᱨ ᱯᱤᱫᱟᱹᱨ ᱨᱟᱹᱥᱠᱟᱹ ᱞᱟᱹᱜᱤᱫ ᱛᱮ ᱵᱟᱭᱳᱥᱠᱳᱯ ᱠᱚ ᱟᱛᱳ ᱟᱛᱳ ᱠᱚ ᱟᱹᱜᱩᱭᱮᱫ ᱛᱟᱦᱮᱱᱟ ᱟᱫᱚ ᱚᱱᱟ ᱵᱟᱭᱳᱥᱠᱳᱯ ᱨᱮ ᱧᱮᱞ ᱜᱟᱱᱚᱜ ᱠᱟᱱ ᱛᱟᱦᱮᱸᱜᱼᱟ ᱢᱤᱫ ᱫᱷᱟᱣ ᱛᱮ ᱵᱟᱨᱯᱮ ᱦᱚᱲ ᱢᱤᱫᱴᱮᱱ ᱵᱟᱠᱥᱚ ᱞᱮᱠᱟ ᱛᱟᱦᱮᱱ ᱠᱟᱱ ᱛᱟᱦᱮᱸᱜᱼᱟ ᱟᱨ ᱵᱟᱠᱥᱚ ᱵᱷᱤᱛᱨᱤ ᱨᱮ ᱪᱷᱚᱵᱤ ᱥᱮ ᱱᱟᱱᱟ ᱦᱩᱱᱟᱹᱨ ᱵᱟᱦᱟ ᱥᱮ ᱟᱹᱰᱤᱱᱟᱜ ᱟᱹᱰᱤᱜᱟᱱ ᱧᱮᱧᱮᱞ ᱛᱮᱭᱟᱜᱼᱮ ᱵᱷᱚᱨᱟᱣ ᱠᱟᱜ ᱛᱟᱦᱮᱱ ᱠᱚ ᱟᱨ ᱟᱞᱮ ᱢᱚᱬᱮ ᱴᱟᱠᱟ ᱥᱮ ᱵᱟᱨ ᱴᱟᱠᱟ ᱥᱮ ᱯᱮ ᱴᱟᱠᱟ ᱴᱤᱠᱤᱴ ᱠᱟᱛᱮᱫ ᱚᱱᱟᱞᱮ ᱧᱮᱞᱮᱫ ᱛᱟᱦᱮᱸᱜᱼᱟ ᱟᱨ ᱜᱤᱫᱽᱨᱟᱹ ᱠᱚ ᱦᱚᱸᱠᱚ ᱧᱮᱧᱞᱮᱫ ᱛᱟᱦᱮᱸᱜ ᱤᱧ ᱧᱮᱞᱮᱫ ᱛᱟᱦᱮᱸᱜ ᱜᱮᱭᱟ ᱟᱫᱚ ᱢᱚᱱᱮ ᱢᱚᱱᱮᱛᱮ ᱤᱧᱫᱩᱧ ᱢᱮᱱᱟ ᱟᱪᱪᱷᱟ ᱚᱸᱰᱮ ᱧᱮᱞ ᱠᱟᱛᱮᱫ ᱪᱮᱫ ᱠᱚ ᱧᱮᱞ ᱫᱟ ᱤᱧ ᱦᱚᱸ ᱢᱚᱱᱮ ᱢᱚᱱᱮᱛᱮ ᱢᱤᱫᱴᱮᱱᱤᱧ ᱤᱭᱟᱹᱭᱮᱜ ᱠᱟᱱ ᱛᱟᱦᱮᱸᱫ ᱟᱨᱠᱤ ᱪᱮᱫ ᱧᱟᱢᱚᱜᱼᱟ ᱚᱸᱰᱮ ᱧᱮᱞ ᱠᱟᱛᱮᱫ ᱥᱮ ᱪᱮᱫ ᱠᱚ ᱧᱮᱞ ᱫᱟ ᱥᱟᱱᱟᱢ ᱦᱚᱲᱠᱚ ᱧᱮᱞ ᱫᱟ ᱟᱫᱚ ᱛᱟᱦᱞᱮ ᱤᱧ ᱫᱚ ᱪᱮᱫ ᱤᱧ ᱪᱮᱠᱟ ᱠᱮᱫᱟ ᱛᱟᱦᱞᱮ ᱩᱱᱠᱩ ᱜᱤᱫᱽᱨᱟᱹ ᱠᱚ ᱧᱮᱞᱫᱟ ᱟᱨ ᱜᱤᱫᱽᱨᱟᱹ ᱠᱚ ᱧᱮᱞ ᱠᱟᱛᱮᱜ ᱤᱧ ᱠᱩᱞᱤᱭᱫ ᱠᱚᱣᱟ ᱠᱩᱞᱤ ᱠᱟᱛᱮᱫ ᱠᱚ ᱢᱤᱛᱟᱹᱧ ᱠᱟᱱᱟ ᱟᱢ ᱵᱟᱢ ᱧᱮᱞ ᱞᱮᱠᱷᱟᱱ ᱟᱢ ᱛᱮ ᱱᱤᱡᱮᱨᱟᱜ ᱢᱮᱫ ᱛᱮ ᱵᱟᱢ ᱧᱮᱞ ᱞᱮᱠᱷᱟᱱ ᱪᱤᱠᱟᱞᱮ ᱞᱟᱹᱭ ᱫᱟᱲᱮᱭᱟᱢᱟ ᱟᱢᱦᱚᱸ ᱧᱮᱞ ᱢᱮ ᱛᱚᱵᱮ ᱛᱚᱢ ᱵᱩᱡᱟ ᱟᱫᱚ ᱛᱟᱦᱞᱮ ᱤᱧ ᱦᱚᱸ ᱨᱟᱹᱥᱠᱟᱹ ᱦᱚᱸ ᱨᱟᱹᱥᱠᱟᱹ ᱜᱤᱧ ᱵᱩᱡᱮᱫ ᱛᱟᱦᱮᱸᱜᱼᱟ ᱛᱟᱨᱯᱚᱨᱮᱧ ᱢᱮᱱᱫᱟ ᱦᱟᱯᱮ ᱥᱮ ᱠᱟᱹᱴᱤᱡ ᱤᱧ ᱧᱮᱞ ᱠᱟᱜ ᱜᱮ ᱟᱫᱚ ᱢᱤᱫ ᱫᱤᱱ ᱫᱚ ᱪᱮᱫ ᱪᱤᱠᱟᱹᱭᱮᱱᱟ ᱤᱧᱦᱚᱸ ᱟᱫᱚᱧ ᱧᱮᱞ ᱠᱮᱫᱟ ᱤᱧ ᱦᱚᱸᱧ ᱧᱮᱞ ᱠᱮᱫᱟ ᱦᱮᱸ ᱚᱱᱟᱨᱮ ᱵᱚᱦᱚᱜ ᱤᱧ ᱵᱷᱚᱨᱟᱣ ᱠᱮᱫ ᱛᱤᱧᱟᱹ ᱠᱷᱟᱹᱞᱤᱧ ᱟᱹᱪᱩᱨ ᱤᱫᱤᱭᱮᱫᱟ ᱦᱟᱱᱟ ᱱᱤᱭᱟᱹ ᱪᱷᱚᱵᱤ ᱠᱚᱠᱚ ᱛᱩᱫᱚᱜ ᱠᱟᱱᱟ ᱵᱟᱦᱟ ᱫᱟᱨᱮ ᱠᱚ ᱦᱟᱱᱟᱱᱤᱭᱟᱹ ᱠᱚ ᱪᱮᱫ ᱠᱚᱪᱚ ᱪᱷᱚᱵᱤ ᱠᱚ ᱟᱸᱠᱟᱣ ᱠᱟᱫᱟ ᱚᱱᱟ ᱠᱚ ᱛᱩᱫᱚᱜ ᱠᱟᱱᱟ ᱛᱟᱨᱯᱚᱨᱮ ᱩᱱᱠᱩ ᱥᱤᱱᱮᱢᱟ ᱠᱚᱨᱮᱱ ᱮᱸᱜ ᱦᱤᱨᱳ ᱠᱚ ᱦᱤᱨᱳᱭᱤᱱ ᱠᱚ ᱛᱩᱫᱩᱜ ᱠᱟᱱᱟ ᱟᱫᱚ ᱚᱱᱟ ᱧᱮᱞ ᱞᱟᱹᱜᱤᱫ ᱛᱮ ᱛᱚᱠᱷᱚᱱ ᱵᱟᱵᱟᱨᱮ ᱦᱟᱲᱟᱢ ᱠᱟᱱᱮ ᱵᱩᱰᱷᱤ ᱠᱟᱱᱮ ᱜᱤᱫᱟᱹᱨ ᱯᱤᱫᱽᱨᱟᱹ ᱠᱟᱱᱮ ᱥᱟᱱᱟᱢ ᱦᱚᱲ ᱠᱚ ᱧᱮᱞᱮᱫ ᱛᱟᱦᱮᱱᱟ ᱢᱮᱱᱠᱷᱟᱱ ᱚᱱᱟ ᱧᱮᱞ ᱠᱟᱛᱮᱫ ᱛᱚᱠᱷᱚᱱ ᱟᱹᱰᱤ ᱨᱟᱹᱥᱠᱟᱹ ᱜᱮ ᱵᱩᱡᱩᱜ ᱠᱟᱱ ᱛᱟᱦᱮᱱᱟ ᱮᱱᱠᱷᱟᱱ ᱱᱮᱛᱟᱨ ᱱᱟᱦᱟᱜ ᱫᱤᱱ ᱨᱮᱫᱚ ᱚᱱᱟ ᱠᱚ ᱚᱱᱟ ᱠᱚᱛᱚ ᱟᱨ ᱵᱟᱹᱱᱩᱜᱼᱟ ᱢᱮᱱᱠᱷᱟᱱ ᱥᱮᱫᱟᱭᱟᱜ ᱠᱟᱛᱷᱟ ᱥᱮ ᱢᱟᱨᱮᱭᱟᱜ ᱠᱟᱛᱷᱟ ᱫᱤᱥᱟᱹ ᱞᱮᱱᱠᱷᱟᱱ ᱮᱠᱷᱚᱱᱮ ᱢᱚᱱᱮᱨᱮ ᱟᱹᱰᱤ ᱨᱟᱹᱥᱠᱟᱹ ᱟᱴᱠᱟᱨᱚᱜᱼᱟ